ᱦᱮᱞᱳ ᱟᱠᱟᱥ ᱜᱟᱹᱰᱤ ᱮᱡᱮᱱᱥᱤ ᱟᱸᱡᱚᱢᱮᱜ ᱟᱢ ᱤᱧ ᱠᱷᱩᱥ ᱤᱧ ᱞᱟᱹᱭᱮᱜᱼᱟ ᱡᱟᱦᱟᱸ ᱪᱳᱣᱫᱚ ᱛᱟ ᱨᱤᱠᱷ ᱨᱮ ᱜᱟᱹᱰᱤᱧ ᱵᱩᱠ ᱞᱮᱫᱟ ᱛᱟᱦᱮ ᱟᱢᱴᱷᱮᱡ ᱠᱷᱚᱱ ᱵᱟᱞᱮ ᱪᱟᱞᱟᱜ ᱠᱟᱱᱟ ᱢᱟᱱᱮ ᱚᱱᱟ ᱠᱟᱹᱢᱤ ᱛᱟᱞᱮ ᱯᱩᱨᱟᱹᱣ ᱱᱟ ᱵᱤᱱᱟᱹ ᱪᱟᱞᱟᱣ ᱠᱟᱛᱮ ᱜᱮ ᱦᱮᱸ ᱟᱫᱚ ᱦᱚ ᱚᱱᱟᱜᱮ ᱱᱟᱜ ᱨᱤᱯᱷᱟᱸᱰᱮᱢ ᱮᱢ ᱨᱩᱣᱟᱹᱲᱟᱹᱧᱟ ᱡᱟᱦᱟᱧ ᱠᱤᱪᱷᱩᱧ ᱮᱢᱟᱫ ᱢᱮ ᱛᱟᱦᱮᱸᱫ ᱮᱰᱵᱟᱱᱥ ᱨᱮ ᱦᱳᱭ ᱟᱫᱚ ᱱᱟᱜ ᱨᱤᱯᱷᱟᱱᱰ ᱧᱟᱢ ᱞᱟᱹᱜᱤᱫ ᱟᱢ ᱪᱮᱫ ᱪᱮᱫ ᱮᱢ ᱫᱚᱨᱠᱟᱨᱚᱜᱼᱟ ᱚᱱᱟᱧ ᱞᱟᱹᱭᱟᱢᱟ ᱦᱳᱭ ᱵᱟᱝᱞᱮ ᱪᱟᱞᱟᱜ ᱠᱟᱱᱟ ᱪᱮᱜ ᱠᱚ ᱢᱮᱱᱟ ᱚᱲᱟᱜ ᱨᱮᱱᱟᱜ ᱠᱟᱹᱢᱤ ᱛᱟᱞᱮ ᱚᱱᱠᱟ ᱤᱭᱟᱹᱭ ᱱᱟ ᱪᱮ ᱢᱚᱛᱞᱚᱵ ᱚᱱᱛᱮ ᱪᱟᱞᱟᱣ ᱞᱮᱱᱟ ᱮᱱᱠᱷᱟᱱ ᱢᱤᱫ ᱦᱚᱲ ᱠᱷᱟᱱ ᱩᱱᱤ ᱜᱮ ᱛᱟᱞᱮ ᱠᱟᱹᱢᱤ ᱛᱚᱨᱟ ᱠᱟᱫᱟ ᱡᱮᱛᱮᱱᱟᱜ ᱠᱟᱹᱢᱤ ᱛᱚᱨᱟ ᱠᱟᱫᱟ ᱡᱮᱛᱮᱱᱟᱜ ᱠᱟᱹᱢᱤ ᱛᱟᱨᱟ ᱠᱟᱫᱟ ᱢᱟᱱᱮ ᱯᱩᱨᱟᱹᱣᱮᱱᱟ ᱛᱟᱞᱮ ᱛᱚ ᱦᱚᱭ ᱟᱨ ᱡᱟᱦᱟᱱᱟᱜ ᱠᱤᱪᱷᱩ ᱠᱚᱫᱚ ᱵᱟᱝ ᱦᱚᱭ ᱤᱱᱟᱹ ᱠᱚ ᱤᱱᱟᱹ ᱠᱟᱛᱷᱟᱜᱮ ᱟᱪᱪᱷᱟ ᱟᱪᱪᱷᱟ ᱦᱮᱸ ᱚᱱᱟᱜᱮᱧ ᱢᱮᱱᱮᱜᱼᱟ ᱟᱫᱚ ᱨᱤᱯᱷᱟᱱᱰ ᱦᱩᱱᱟᱹᱝᱮᱢ ᱮᱢ ᱨᱩᱣᱟᱹᱲᱟᱹᱧᱟᱹ ᱪᱮᱜ ᱮᱢ ᱤᱢᱟᱹᱧᱟ ᱜᱩᱜᱩᱞ ᱯᱮ ᱪᱮ ᱮᱠᱟᱣᱩᱱᱰ ᱨᱮ ᱵᱟᱝ ᱜᱩᱜᱩᱞ ᱯᱮ ᱜᱮ ᱵᱮᱥ ᱛᱟᱦᱮᱱᱟ ᱮᱱᱠᱷᱟᱱᱤᱧ ᱞᱟᱹᱭᱟᱢᱟ ᱱᱟᱢᱵᱟᱨ ᱦᱚᱭ ᱛᱚᱵᱮ ᱦᱚ ᱢᱟᱧ ᱞᱟᱹᱭᱟᱢ ᱠᱟᱱᱟ ᱱᱟᱭᱤᱱ ᱯᱷᱟᱭᱤᱵᱽ ᱡᱤᱨᱳ ᱮᱭᱤᱴ ᱯᱷᱟᱭᱤᱵᱽ ᱰᱚᱵᱚᱞ ᱳᱣᱟᱱ ᱱᱟᱭᱤᱱ ᱳᱣᱟᱱ ᱛᱷᱨᱤ ᱟᱸᱡᱚᱢᱮᱫᱟᱢ ᱪᱮ ᱦᱳᱭ ᱱᱚᱣᱟᱨᱮ ᱤᱧᱟᱹᱜ ᱜᱩᱜᱩᱞ ᱯᱮ ᱠᱟᱱᱟ ᱛᱤᱧ ᱱᱚᱣᱟ ᱱᱟᱢᱵᱟᱨ ᱜᱩᱜᱩᱞ ᱯᱮ ᱱᱟᱢᱵᱟᱨ ᱠᱟᱱᱛᱤᱧ ᱱᱚᱣᱟᱨᱮ ᱟᱢ ᱨᱤᱯᱷᱟᱱᱰ ᱮᱢ ᱵᱷᱮᱡᱟ ᱨᱩᱣᱟᱹᱲᱟᱹᱧᱟᱹ ᱦᱚ ᱵᱟᱝᱞᱮ ᱪᱟᱞᱟᱜ ᱠᱟᱱᱟ ᱪᱤᱠᱟᱛᱮ ᱟᱨ ᱟᱢᱦᱚᱸ ᱮᱴᱟᱜ ᱨᱮ ᱮᱱᱠᱷᱟᱱ ᱚᱱᱟ ᱰᱮᱴ ᱨᱮ ᱟᱢ ᱮᱴᱟᱜ ᱠᱚᱢ ᱨᱮᱵᱮᱱᱟᱠᱚᱣᱟ ᱦᱚᱸ ᱦᱳᱭ ᱤᱱᱟᱹ ᱠᱟᱛᱷᱟᱜᱮ ᱟᱪᱷᱟ ᱴᱷᱤᱠ ᱦᱮᱸ